ᱟᱞᱮ ᱱᱚᱣᱟ ᱴᱚᱴᱷᱟᱨᱮ ᱟᱹᱰᱤ ᱞᱮᱠᱟᱱ ᱵᱤᱨᱤᱫ ᱢᱮᱱᱟᱜ ᱠᱚᱣᱟ ᱡᱟᱦᱟᱸ ᱫᱚ ᱡᱟᱦᱟᱸ ᱞᱮᱠᱟ ᱢᱟᱞᱦᱮ ᱫᱚ ᱢᱟᱸᱫ ᱛᱮ ᱦᱟᱴᱟᱜ ᱴᱩᱝᱠᱤ ᱠᱷᱟᱹᱧᱪᱤ ᱴᱩᱯᱞᱟᱹᱜ ᱪᱟᱛᱚᱢ ᱠᱚᱠᱚ ᱵᱮᱱᱟᱣᱟ ᱟᱨ ᱚᱱᱠᱟᱜᱮ ᱠᱩᱝᱠᱟᱹᱞ ᱢᱮᱱᱟᱜ ᱠᱚᱣᱟ ᱡᱟᱦᱟᱸ ᱫᱚ ᱦᱟᱥᱟᱛᱮ ᱴᱩᱠᱩᱡᱽ ᱴᱷᱤᱞᱤ ᱫᱤᱭᱟᱹ ᱵᱟᱹᱛᱤ ᱟᱨ ᱠᱷᱟᱯᱨᱟ ᱠᱚᱠᱚ ᱵᱮᱱᱟᱣᱟ ᱟᱨ ᱠᱟᱢᱟᱨ ᱫᱚ ᱢᱮᱬᱦᱮᱫ ᱛᱮ ᱥᱟᱢᱟᱱ ᱠᱚ ᱵᱮᱱᱟᱣᱟ ᱡᱟᱦᱟᱸᱞᱮᱠᱟ ᱵᱷᱤᱱᱴᱤ ᱠᱚ ᱵᱩᱰᱤᱭᱟᱹ ᱠᱚ ᱟᱨ ᱠᱟᱴ ᱢᱤᱥᱛᱨᱤ ᱫᱚ ᱠᱟᱴᱛᱮ ᱯᱟᱞᱟᱝ ᱠᱚ ᱥᱚᱯᱷᱟ ᱥᱮᱴ ᱠᱚᱠᱚ ᱵᱮᱱᱟᱣᱟ ᱚᱱᱠᱟᱜᱮ ᱢᱩᱪᱤ ᱦᱚᱸ ᱢᱮᱱᱟᱜ ᱠᱚᱣᱟ ᱩᱱᱠᱩ ᱫᱚ ᱛᱩᱢᱫᱟᱜ ᱴᱟᱢᱟᱠ ᱠᱚ ᱵᱮᱱᱟᱣᱟ ᱟᱨ ᱦᱟᱥᱟᱨᱮᱱ ᱠᱟᱹᱨᱤᱜᱚᱨ ᱦᱚᱸ ᱢᱮᱱᱟᱜ ᱠᱚᱣᱟ ᱡᱟᱦᱟᱭ ᱦᱟᱥᱟᱛᱮ ᱵᱚᱸᱜᱟ ᱠᱚᱠᱚ ᱵᱮᱱᱟᱣ ᱠᱚᱣᱟ